ᱡᱚᱦᱟᱨ ᱛᱚᱵᱮ ᱡᱤᱛᱮᱱ ᱥᱚᱨᱮᱱᱤᱧ ᱢᱮᱱ ᱮᱫᱟ ᱟᱢ ᱵᱟᱛᱟᱥᱳᱞ ᱨᱮᱱ ᱢᱟᱺᱡᱷᱤ ᱵᱟᱵᱟ ᱠᱟᱱ ᱜᱮᱭᱟᱢ ᱚ ᱢᱟ ᱟᱢ ᱴᱷᱮᱱ ᱢᱟᱺᱡᱷᱤ ᱵᱟᱵᱟ ᱛᱷᱚᱲᱟᱜᱟᱱ ᱤᱧᱟᱹᱜ ᱠᱩᱠᱞᱤ ᱛᱟᱦᱮᱸ ᱠᱟᱱᱟ ᱟᱨᱠᱤ ᱠᱩᱠᱞᱤ ᱫᱚ ᱦᱩᱭᱩᱜ ᱠᱟᱱᱟ ᱠᱩᱠᱞᱤ ᱫᱚ ᱦᱩᱭᱩᱜ ᱠᱟᱱᱟ ᱵᱷᱟᱨᱚᱛ ᱨᱮᱱ ᱯᱨᱚᱥᱟᱥᱚᱱ ᱫᱤᱠ ᱫᱤᱭᱮ ᱟᱹᱭᱩᱨ ᱠᱚᱫᱚ ᱚᱠᱚᱭ ᱠᱟᱱᱟ ᱠᱚ

ᱦᱮᱸ ᱦᱮᱸ ᱚᱻ ᱟᱪᱪᱷᱟ ᱟᱪᱪᱷᱟ ᱯᱨᱚᱥᱟᱥᱚᱱᱤᱠ ᱫᱤᱠ ᱫᱤᱭᱮ ᱟᱨ ᱦᱮᱸ ᱟᱨ ᱥᱚᱢᱟᱡᱽ ᱥᱮᱫ ᱥᱮᱵᱟ ᱦᱤᱥᱟᱹᱵ ᱞᱟᱹᱜᱤᱫ ᱛᱮ ᱦᱩᱸ ᱟᱫᱚ ᱦᱩᱭᱩᱜ ᱠᱟᱱᱟ ᱢᱟᱺᱡᱷᱤ ᱵᱟᱵᱟ ᱚᱱᱟᱫᱚ ᱟᱢ ᱠᱩᱠᱞᱤ ᱠᱮᱫ ᱢᱮᱭᱟ ᱟᱢᱫᱚ ᱢᱟᱺᱡᱷᱤ ᱵᱟᱵᱟ ᱠᱟᱱᱟᱢ ᱵᱟᱝ ᱢᱟᱫᱚ ᱛᱷᱚᱲᱟ ᱜᱟᱱᱮᱢ ᱵᱟᱲᱟᱭ ᱧᱚᱜᱼᱟ ᱚᱱᱟᱛᱮ ᱟᱢᱤᱧ ᱠᱩᱞᱤ ᱠᱮᱫ ᱢᱮᱭᱟ ᱡᱮ ᱱᱚᱣᱟᱠᱚ ᱱᱚᱣᱟᱠᱚ ᱤᱭᱟᱹ ᱱᱚᱝᱠᱟᱱ ᱵᱤᱥᱚᱭ ᱤᱭᱟᱹᱛᱮ ᱟᱨᱠᱤᱧ ᱢᱮᱱᱫᱟ ᱱᱩᱠᱩ ᱠᱚᱣᱟᱜ ᱡᱩᱫᱤ ᱵᱟᱲᱟᱭ ᱫᱟᱲᱮᱭᱟᱜ ᱠᱷᱟᱱ ᱟᱨ ᱩᱱᱤ ᱢᱟᱺᱡᱷᱤ ᱵᱟᱵᱟ ᱛᱷᱚᱲᱟ ᱜᱟᱱᱤᱧ ᱠᱩᱞᱤ ᱧᱚᱜᱮᱭᱟ ᱚ ᱦᱮᱸ ᱦᱮᱸ ᱪᱚᱝ ᱱᱤᱛᱚᱜ ᱩᱱᱠᱩ ᱫᱚ ᱵᱷᱟᱨᱚᱛ ᱨᱮᱱ ᱯᱨᱚᱥᱟᱥᱚᱱ ᱯᱨᱚᱥᱟᱥᱚᱱ ᱦᱤᱥᱟᱹᱵᱛᱮ ᱢᱮᱱᱟᱜ ᱠᱚᱣᱟ ᱵᱟ ᱥᱚᱢᱟᱡᱽ ᱥᱮᱵᱟ ᱞᱟᱹᱜᱤᱫ ᱛᱮᱦᱚᱸ ᱟᱨᱦᱚᱸ ᱢᱮᱱᱟᱜ ᱠᱚᱛᱟ ᱵᱚᱱᱟ ᱩᱱᱠᱩ ᱠᱚᱫᱚ ᱚᱠᱟ ᱠᱚᱠᱚ ᱟᱹᱭᱩᱨ ᱵᱚᱱᱟ ᱚᱠᱟᱠᱚ ᱪᱮᱫ ᱠᱚ ᱟᱠᱚᱣᱟᱜ ᱠᱚ ᱢᱮᱛᱟᱣᱵᱚᱱᱟ ᱚᱱᱟᱠᱚ ᱦᱤᱥᱟᱹᱵᱛᱮ ᱟᱵᱚ ᱦᱚᱸᱵᱚᱱ ᱯᱟᱸᱡᱟ ᱠᱚᱣᱟᱯᱮ ᱩᱱᱠᱩᱣᱟᱜ ᱫᱤᱥᱚᱢ ᱤᱭᱟᱹ ᱞᱟᱹᱜᱤᱫ ᱛᱮ ᱦᱮᱸ ᱦᱮᱸ ᱦᱩᱸ ᱦᱮᱸ ᱦᱮᱸ ᱟᱫᱷᱮᱱ ᱠᱚ ᱜᱚᱲᱚ ᱟᱵᱚᱱᱟ ᱪᱮᱫᱟᱜ ᱠᱚ ᱜᱚᱲᱚ ᱟᱵᱚᱱᱟ ᱟᱵᱚᱣᱟᱜ ᱟᱨᱠᱤ ᱩᱱᱠᱩᱣᱟᱜ ᱤᱭᱟᱹ ᱦᱤᱥᱟᱹᱵᱛᱮ ᱡᱮᱴᱟ ᱟᱠᱚ ᱯᱨᱚᱥᱟᱥᱚᱱ ᱦᱤᱥᱟᱹᱵᱛᱮ ᱵᱟ ᱥᱚᱢᱟᱡᱽ ᱥᱮᱵᱟ ᱦᱤᱥᱟᱹᱵ ᱛᱮ ᱢᱮᱱᱟᱜ ᱠᱚᱛᱟᱵᱚᱱ ᱡᱮᱢᱚᱱ ᱥᱩᱥᱟᱹᱨᱤᱭᱟᱹ ᱠᱚ ᱩᱱᱠᱩ ᱠᱚ ᱟᱹᱭᱩᱨ ᱦᱤᱥᱟᱹᱵ ᱛᱮᱜᱮ ᱟᱵᱚ ᱮᱱᱛᱮᱫ ᱯᱟᱸᱡᱟ ᱦᱩᱭᱩᱜ ᱛᱟᱵᱚᱱᱟ ᱟᱵᱚᱣᱟᱜ ᱥᱚᱢᱟᱡᱽ ᱫᱤᱥᱚᱢ ᱞᱟᱹᱜᱤᱫ ᱦᱩᱸ ᱦᱮᱸ ᱦᱮᱸ ᱦᱮᱸ ᱢᱟ ᱛᱚᱵᱮ ᱟᱪᱪᱷᱟ ᱢᱟᱺᱡᱷᱤ ᱵᱟᱵᱟ ᱟᱹᱰᱤ ᱟᱹᱰᱤ ᱟᱹᱰᱤ ᱟᱹᱰᱤ ᱥᱟᱨᱦᱟᱣ ᱵᱟᱞᱚᱢ ᱠᱩᱠᱞᱤ ᱨᱮᱭᱟᱜ ᱡᱚᱛᱚᱢ ᱞᱟᱹᱭ ᱫᱤᱧ ᱞᱟᱹᱭ ᱞᱟᱹᱭ ᱞᱟᱹᱭ ᱟᱫᱤᱧᱟᱹ ᱢᱟ ᱛᱚᱵᱮ ᱡᱚᱦᱟᱨ